ᱢᱤᱫᱴᱟᱹᱝ ᱡᱟᱢᱟᱧ ᱠᱤᱨᱤᱧ ᱞᱮᱜᱼᱟ ᱟᱹᱰᱤ ᱵᱷᱟᱹᱜᱤ ᱨᱚᱝ ᱟᱨ ᱨᱚᱝ ᱚᱲᱮᱡᱚᱜ ᱫᱷᱟᱹᱵᱤᱡ ᱵᱟᱭ ᱚᱲᱮᱡ ᱞᱮᱱᱟ ᱟᱨ ᱟᱹᱰᱤ ᱥᱮᱨᱢᱟᱧ ᱦᱚᱨᱚᱜ ᱠᱮᱜᱼᱟ ᱚᱱᱟ ᱥᱟᱢᱟᱱ ᱦᱚᱨᱚᱜ ᱠᱟᱜ ᱟᱢ ᱚᱱᱟ ᱡᱟᱢᱟ ᱦᱚᱨᱚᱜ ᱠᱟᱛᱮ ᱦᱳᱭ ᱢᱚᱬᱮ ᱛᱩᱨᱩᱭ ᱥᱮᱨᱢᱟ ᱜᱟᱱ ᱪᱟᱞᱟᱣᱮᱱᱟ ᱮᱱ ᱨᱮᱦᱚᱸ ᱵᱟᱭ ᱚᱲᱮᱡ ᱠᱟᱱᱟ ᱟᱨ ᱨᱚᱝ ᱦᱚᱸ ᱵᱟᱝ ᱵᱚᱫᱚᱞ ᱞᱮᱱᱟ ᱤᱱᱠᱟᱹᱱ ᱜᱮᱭᱟ ᱟᱹᱰᱤ ᱯᱷᱟᱭᱤᱱᱟᱜ ᱡᱟᱢᱟᱧ ᱠᱤᱨᱤᱧ ᱞᱮᱜᱼᱟ ᱚᱱᱠᱟᱱ ᱡᱟᱢᱟ ᱫᱚ ᱟᱫᱚ ᱛᱤᱥ ᱦᱚᱸ ᱵᱟᱹᱧ ᱧᱟᱢᱟ ᱯᱟᱞᱮᱫ ᱱᱚᱣᱟ ᱡᱟᱦᱟᱸ ᱞᱮᱠᱟ ᱞᱟᱥᱴᱤᱝ ᱠᱟᱱᱟ ᱚᱱᱠᱟ ᱞᱟᱥᱴᱤᱝ ᱫᱚ ᱟᱫᱚ ᱪᱮᱞᱮᱫ ᱛᱤᱥ ᱦᱚᱸ ᱯᱟᱞᱮᱱ ᱱᱚᱝᱠᱟᱱᱟᱜ ᱫᱚ ᱵᱟᱹᱧ ᱧᱟᱢ ᱨᱩᱭᱟᱹᱲᱟ ᱟᱹᱰᱤ ᱵᱷᱟᱹᱜᱤ ᱠᱩᱥᱤᱢᱟ ᱫᱚᱢᱮ ᱜᱮᱧ ᱠᱩᱥᱤ ᱟᱫᱟ ᱟᱫᱚ ᱟᱹᱰᱤ ᱡᱳᱨ ᱜᱮ ᱦᱟᱲᱟᱢᱮᱱᱟ ᱪᱷᱚ ᱥᱟᱛ ᱟᱴ ᱵᱚᱪᱷᱚᱨ ᱫᱷᱟᱹᱵᱤᱡ ᱦᱚᱨᱚᱜ ᱠᱟᱛᱮ ᱦᱚᱸ ᱚᱱᱟ ᱞᱩᱜᱽᱲᱤᱡ ᱵᱟᱭ ᱚᱲᱮᱡ ᱞᱮᱱᱟ ᱯᱟᱸᱪᱥᱚ ᱴᱟᱠᱟ ᱛᱮᱧ ᱠᱤᱨᱤᱧ ᱞᱮᱜᱼᱟ ᱚᱱᱟ ᱞᱩᱜᱽᱲᱤᱡ ᱱᱤᱛᱚᱜ ᱦᱚᱸ ᱨᱚᱝ ᱢᱮᱱᱟᱜ ᱜᱮᱭᱟ ᱢᱚᱱᱮ ᱦᱚᱭ ᱫᱚᱥ ᱥᱟᱞ ᱜᱟᱱ ᱯᱟᱞᱮ ᱥᱮᱴᱮᱨᱚᱜᱼᱟ ᱱᱤᱛ ᱦᱚᱸ ᱟᱣᱨᱤ ᱚᱲᱮᱡᱚᱜ ᱜᱮᱛᱤᱧᱟ ᱱᱚᱝᱠᱟᱱ ᱞᱩᱜᱽᱲᱤᱡ ᱟᱫᱚ ᱧᱟᱢ ᱟᱹᱧ ᱥᱮ ᱵᱟᱝᱟ ᱚᱱᱟᱜᱮᱧ ᱪᱤᱱᱛᱟᱹᱜ ᱠᱟᱱᱟ ᱱᱚᱣᱟ ᱞᱮᱠᱟᱱ ᱫᱚ ᱟᱹᱰᱤ ᱜᱟᱱ ᱠᱚᱢ ᱛᱮᱧ ᱠᱤᱨᱤᱧ ᱞᱮᱜᱼᱟ ᱯᱟᱸᱪᱥᱚ ᱴᱟᱠᱟᱛᱮ ᱟᱹᱰᱤ ᱥᱮᱨᱢᱟᱧ ᱦᱚᱨᱚᱜ ᱠᱮᱜᱼᱟ ᱱᱚᱝᱠᱟᱱ ᱡᱟᱢᱟ ᱧᱟᱢ ᱱᱚᱝᱠᱟᱱ ᱠᱟᱞᱟᱨ ᱟᱫᱚᱧ ᱧᱟᱢ ᱟᱥᱮ ᱵᱟᱝᱟ ᱡᱟᱠ ᱱᱤᱭᱟᱹᱧ ᱧᱟᱢ ᱞᱮᱜᱼᱟ ᱟᱹᱰᱤ ᱵᱷᱟᱹᱜᱤ ᱛᱚᱵᱮ ᱦᱟᱯᱮ ᱪᱮᱥᱴᱟᱭᱮᱫ ᱜᱤᱭᱟᱹᱧ ᱚᱱᱠᱟᱱᱟᱜ ᱡᱟᱢᱟ ᱟᱨ ᱦᱚᱸ ᱡᱮᱢᱚᱱ ᱤᱧ ᱧᱟᱢᱢᱟ ᱟᱫᱚ ᱢᱤᱫᱴᱮᱱ ᱠᱤᱨᱤᱧ ᱠᱟᱛᱮ ᱜᱮ ᱫᱚᱥ ᱵᱚᱪᱷᱚᱨ ᱫᱷᱟᱹᱵᱤᱡ ᱡᱩᱫᱤᱧ ᱦᱚᱨᱚᱜᱟ ᱚᱱᱟ ᱡᱟᱢᱟ ᱛᱟᱦᱚᱞᱮ ᱠᱷᱟᱱᱢᱟ ᱟᱫᱚ ᱢᱟᱱᱮ ᱵᱟᱨᱭᱟ ᱜᱟᱱ ᱡᱟᱢᱟ ᱛᱮᱜᱮ ᱵᱤᱥ ᱵᱚᱪᱷᱚᱨ ᱪᱟᱞᱟᱜᱼᱟ ᱪᱟᱞᱟᱜᱼᱟ ᱟᱨ ᱚᱱᱠᱟᱱ ᱡᱟᱢᱟᱧ ᱧᱟᱢ ᱴᱷᱤᱠᱮᱜᱼᱟ ᱟᱥᱮ ᱵᱟᱝᱟ ᱚᱱᱟ ᱜᱮᱧ ᱩᱭᱦᱟᱹᱨᱮᱜᱼᱟ